ᱱᱚᱣᱟ ᱟᱹᱞᱤᱧ ᱢᱮᱱ ᱥᱟᱱᱟᱭᱮᱫ ᱞᱤᱧᱟ ᱟᱹᱞᱤᱧ ᱢᱮᱱᱮᱫᱼᱟ ᱪᱮᱠᱟᱛᱮ ᱟᱹᱞᱤᱧᱟᱜ ᱚᱲᱟᱜ ᱨᱮ ᱢᱮᱱᱟᱜᱼᱟ ᱵᱟᱹᱭᱥᱟᱹᱣ ᱟᱠᱟᱱᱟ ᱢᱟᱲᱟᱝ ᱫᱚ ᱟᱹᱰᱤ ᱱᱟᱯᱟᱭ ᱠᱚ ᱦᱤᱡᱩᱜ ᱠᱟᱱ ᱛᱟᱦᱮᱸᱜ ᱠᱷᱚᱨᱪᱟ ᱱᱟᱯᱟᱭ ᱜᱮᱞᱤᱧ ᱟᱥᱟᱱ ᱜᱮᱞᱤᱧ ᱵᱩᱡᱷᱟᱹᱣᱮᱫᱼᱟ ᱱᱤᱛᱚᱜ ᱢᱟ ᱚᱱᱟ ᱨᱮᱭᱟᱜ ᱠᱚ ᱟᱹᱰᱤ ᱵᱟᱹᱲᱛᱤ ᱦᱤᱡᱩᱜ ᱠᱟᱱᱟ ᱟᱫᱚ ᱪᱮᱫ ᱞᱮᱠᱟᱛᱮ ᱦᱩᱭᱩᱜ ᱠᱟᱱᱟ ᱚᱱᱟ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱚᱱᱟᱜᱮ ᱟᱹᱞᱤᱧᱟᱜ ᱤᱧᱟᱹᱜ ᱠᱩᱠᱞᱤ ᱨᱮᱱᱟᱜ ᱫᱚ ᱠᱟᱛᱷᱟ ᱛᱟᱦᱮᱭᱮᱱᱟ ᱢᱟ ᱛᱚᱵᱮ ᱪᱮᱫ ᱞᱮᱠᱟᱛᱮ ᱚᱱᱟ ᱢᱟᱲᱟᱝ ᱞᱮᱠᱟ ᱠᱚᱢ ᱦᱤᱡᱩᱜᱼᱟ ᱚᱱᱟ ᱞᱤᱧ ᱠᱷᱚᱡᱽ ᱠᱟᱱᱟ